ᱥᱮᱛᱟᱜ ᱥᱮᱛᱟᱜ ᱡᱚᱠᱷᱚᱱ ᱫᱟᱹᱲᱟᱜ ᱪᱞᱟᱜᱼᱟᱹᱧ ᱛᱚᱠᱷᱚᱱ ᱢᱟᱱᱮ ᱫᱟᱹᱲ ᱫᱟᱹᱲᱟᱜ ᱥᱮᱛᱟᱜ ᱨᱮᱫᱚ ᱡᱚᱠᱷᱚᱱ ᱪᱟᱞᱟᱜᱼᱟᱹᱧ ᱛᱚᱠᱷᱚᱱ ᱫᱚ ᱢᱟᱱᱮ ᱵᱷᱟᱹᱜᱤ ᱵᱩᱡᱷᱟᱹᱜᱼᱟ ᱟᱨᱠᱤ ᱢᱟᱱᱮ ᱦᱚᱲᱢᱚ ᱯᱚᱠᱠᱷᱮ ᱵᱷᱟᱹᱜᱤ ᱡᱮᱢᱚᱱ ᱡᱟᱦᱟᱱᱟᱜ ᱦᱟᱹᱥᱩ ᱠᱚ ᱛᱟᱦᱮᱱᱟ ᱦᱚᱲᱢᱚ ᱨᱮ ᱡᱟᱦᱟᱸ ᱦᱟᱹᱥᱩ ᱠᱚ ᱛᱟᱦᱮᱱᱟ ᱚᱱᱟ ᱠᱚ ᱢᱟᱱᱮ ᱤᱭᱟᱹᱜᱼᱟ ᱥᱟᱺᱜᱤᱧᱚᱜᱼᱟ ᱟᱨᱠᱤ ᱦᱚᱲ ᱤᱭᱟᱹ ᱠᱷᱚᱱᱟᱜ ᱡᱟᱦᱟᱱᱟᱜ ᱨᱳᱜᱽ ᱟᱡᱟᱨ ᱠᱷᱷᱚᱱᱟᱜ ᱡᱮᱢᱚᱱ ᱡᱟᱦᱟᱸᱭ ᱦᱳᱭᱛᱳ ᱡᱩᱫᱤ ᱟᱢ ᱥᱮᱛᱟᱜ ᱵᱮᱲᱟ ᱡᱩᱫᱤ ᱵᱟᱢ ᱫᱟᱹᱲᱟᱜ ᱠᱟᱱᱟ ᱵᱮᱭᱟᱢᱼᱴᱮᱭᱟᱢ ᱠᱚ ᱡᱩᱫᱤ ᱵᱟᱢ ᱠᱚᱨᱟᱣᱟ ᱛᱟᱞᱦᱮ ᱠᱷᱟᱱ ᱫᱚ ᱦᱚᱲᱢᱚ ᱨᱮᱱᱟᱜ ᱚᱱᱮᱠ ᱠᱤᱪᱷᱩ ᱢᱟᱱᱮ ᱨᱳᱜᱽ ᱟᱡᱟᱨ ᱟᱹᱜᱩᱭᱟᱭ ᱛᱟᱞᱦᱮ ᱤᱧ ᱡᱩᱫᱤ ᱥᱮᱛᱟᱜ ᱵᱮᱲᱟ ᱡᱩᱫᱤᱧ ᱫᱟᱹᱲᱟᱜᱼᱤᱧ ᱛᱟᱞᱦᱮ ᱥᱮᱛᱟᱜ ᱵᱮᱲᱟ ᱫᱟᱹᱲᱟᱜᱼᱟᱢ ᱛᱟᱦᱞᱮ ᱠᱷᱟᱱ ᱫᱚ ᱢᱟᱱᱮ ᱨᱳᱜᱽ ᱠᱚ ᱵᱟᱝ ᱦᱤᱡᱩᱜᱼᱟ ᱡᱟᱦᱟᱱᱟᱜ ᱜᱮ ᱨᱳᱜᱽ ᱟᱡᱟᱨ ᱠᱚ ᱵᱟᱝ ᱧᱟᱧᱟᱢᱟ ᱮᱨᱯᱚᱨ ᱟᱢ ᱡᱩᱫᱤ ᱡᱟᱦᱟᱱᱟᱜ ᱜᱮ ᱦᱳᱭᱛᱳ ᱡᱟᱦᱟᱱᱟᱜ ᱜᱮ ᱦᱳᱭᱛᱳ ᱠᱟᱹᱢᱤ ᱵᱟᱰᱟᱭᱟᱢ ᱩᱱᱟᱹᱜ ᱛᱷᱟᱠᱟᱣ ᱵᱟᱝ ᱵᱩᱡᱟᱢ ᱛᱤᱼᱡᱟᱸᱜᱟ ᱵᱟᱝ ᱦᱟᱹᱥᱩ ᱢᱮᱭᱟ ᱟᱨ ᱡᱩᱫᱤ ᱵᱟᱢ ᱫᱟᱹᱲᱟᱜᱼᱟ ᱛᱟᱞᱦᱮ ᱠᱷᱟᱱ ᱫᱚ ᱛᱤᱼᱡᱟᱸᱜᱟ ᱠᱚ ᱦᱟᱹᱥᱩ ᱢᱮᱭᱟ ᱚ ᱚᱢᱩᱠ ᱠᱤᱪᱷᱩ ᱦᱟᱱᱟᱼᱱᱟᱣᱟ ᱠᱚ ᱢᱟᱱᱮ ᱟᱹᱣᱨᱟᱹᱜᱽ ᱠᱚ ᱢᱟᱱᱮ ᱮᱢ ᱨᱮᱦᱚᱸ ᱟᱢᱟᱜ ᱫᱮᱠᱷᱟᱭ ᱮᱢ ᱛᱟᱢᱟ ᱡᱟᱦᱟᱱᱟᱜ ᱨᱳᱜᱽ ᱱᱚᱣᱟ ᱨᱳᱜᱽ ᱛᱮ ᱵᱷᱩᱜᱟᱹᱜᱼᱟᱢ ᱩᱱ ᱡᱚᱠᱷᱚᱱ ᱫᱚ ᱟᱨ ᱡᱩᱫᱤ ᱥᱮᱛᱟᱜ ᱵᱮᱲᱟ ᱫᱟᱹᱲᱟᱜᱼᱟᱢ ᱛᱟᱦᱞᱮ ᱚᱱᱟ ᱨᱳᱜᱽ ᱠᱚᱦᱚᱸ ᱵᱟᱝ ᱦᱮᱡ ᱟᱢᱟ ᱦᱚᱲᱢᱚ ᱴᱷᱤᱠ ᱛᱟᱦᱮᱱ ᱛᱟᱢᱟ ᱦᱮᱸ ᱛᱟᱨᱯᱚᱨᱮ ᱢᱟᱱᱮ ᱜᱷᱚᱨ ᱛᱟᱯᱚᱨᱮ ᱦᱩᱭᱩᱜ ᱠᱟᱱᱟ ᱡᱟᱦᱟᱸ ᱦᱚᱲᱢᱚ ᱨᱮ ᱡᱟᱦᱟᱸ ᱟᱢᱟᱜ ᱪᱚᱨᱵᱤ ᱵᱚᱥᱟᱜ ᱛᱟᱢᱟ ᱚᱱᱟ ᱡᱩᱫᱤ ᱫᱟᱹᱲ ᱪᱚᱨᱵᱤ ᱵᱚᱥᱟᱜ ᱛᱟᱢᱟ ᱟᱨ ᱪᱚᱨᱵᱤ ᱵᱚᱥᱟᱜ ᱛᱟᱢᱟ ᱡᱩᱫᱤᱢ ᱫᱟᱹᱲᱟᱜᱼᱟ ᱛᱟᱦᱞᱮ ᱠᱷᱟᱱ ᱚᱱᱟ ᱪᱚᱨᱵᱤ ᱦᱚᱸ ᱟᱫᱚ ᱵᱟᱝ ᱵᱚᱥᱟᱜ ᱛᱟᱢᱟ ᱛᱟᱯᱚᱨᱮ ᱡᱟᱦᱟᱸ ᱡᱟᱦᱟᱸ ᱠᱟᱹᱴᱤᱡ ᱪᱩᱞᱩᱝ ᱡᱚᱠᱷᱚᱱ ᱵᱟᱢ ᱫᱟᱹᱲᱟᱜᱼᱟ ᱡᱚᱠᱷᱚᱱ ᱠᱟᱹᱴᱤᱡ ᱪᱩᱞᱩᱝᱮᱢ ᱫᱟᱹᱲᱟᱜᱼᱟ ᱛᱚᱠᱷᱚᱱ ᱫᱚ ᱮᱠᱴᱩ ᱦᱟᱸᱯᱟᱱᱤ ᱡᱟᱦᱟᱸ ᱦᱩᱭᱩᱜᱼᱟ ᱫᱚᱢᱮ ᱦᱟᱸᱯᱟᱜᱼᱟᱵᱚᱱ ᱟᱨ ᱡᱩᱫᱤ ᱡᱩᱫᱤ ᱨᱮᱜᱩᱞᱟᱨ ᱡᱩᱫᱤ ᱥᱟᱨᱟᱫᱤᱱ ᱡᱩᱫᱤ ᱟᱢ ᱡᱩᱫᱤ ᱥᱮᱛᱟᱜ ᱵᱮᱲᱟᱢ ᱫᱟᱹᱲᱟᱜᱼᱟ ᱚᱱᱟ ᱦᱚᱸ ᱵᱟᱝ ᱦᱩᱭᱩᱜᱼᱟ ᱛᱟᱯᱚᱨᱮ ᱡᱮᱢᱚᱱ ᱥᱮᱛᱟᱜ ᱵᱮᱲᱟᱢ ᱫᱟᱹᱲᱟᱜᱼᱟ ᱫᱟᱹᱲᱟᱜ ᱞᱮᱠᱷᱟᱱ ᱫᱤᱱᱟᱹᱢ ᱡᱩᱫᱤ ᱫᱟᱹᱲᱟᱜᱼᱟᱢ ᱛᱟᱦᱞᱮ ᱠᱷᱟᱱ ᱫᱚ ᱦᱚᱲᱢᱚ ᱢᱟᱱᱮ ᱢᱟᱭᱤᱱᱰ ᱟᱨᱠᱤ ᱵᱷᱟᱹᱜᱤ ᱛᱟᱦᱮᱱ ᱛᱟᱵᱚᱱᱟ ᱵᱚᱦᱚᱜ ᱴᱷᱤᱠᱼᱴᱷᱟᱠ ᱛᱟᱦᱮᱱ ᱛᱟᱢᱟ ᱯᱩᱨᱟᱹ ᱯᱷᱨᱮᱥ ᱛᱟᱦᱮᱱ ᱛᱟᱢᱟ ᱡᱮᱢᱚᱱ ᱚᱞᱚᱜ ᱯᱟᱲᱦᱟᱜ ᱯᱚᱠᱠᱷᱮ ᱨᱮ ᱢᱟᱱᱮ ᱵᱷᱟᱹᱜᱤ ᱮᱢᱟᱭ ᱢᱟᱱᱚᱥᱤᱠᱚᱛᱟ ᱴᱷᱤᱠᱼᱴᱷᱟᱠ ᱛᱟᱦᱮᱱ ᱛᱟᱢᱟ ᱨᱚᱠᱛᱚ ᱪᱚᱞᱟᱪᱚᱞ ᱢᱟᱱᱮ ᱢᱟᱭᱟᱢ ᱢᱟᱭᱟᱢ ᱪᱚᱞᱟᱪᱚᱞ ᱟᱨᱠᱤ ᱢᱟᱱᱮ ᱵᱷᱟᱹᱜᱤ ᱛᱟᱦᱮᱱᱟ ᱚᱱᱟ ᱠᱚ ᱢᱟᱱᱮ ᱥᱚᱢ ᱢᱟᱱᱮ ᱦᱚᱲᱢᱚ ᱯᱚᱠᱠᱷᱮ ᱠᱳᱱᱳ ᱮᱴᱠᱮᱴᱚᱬᱮ ᱜᱮ ᱫᱮᱠᱷᱟᱣ ᱵᱟᱭ ᱮᱢᱟ ᱟᱨ ᱡᱩᱫᱤ ᱟᱢ ᱡᱩᱫᱤ ᱥᱮᱛᱟᱜ ᱵᱮᱲᱟ ᱵᱟᱝ ᱫᱟᱹᱲᱟᱜᱼᱟᱢ ᱛᱟᱞᱦᱮ ᱠᱷᱟᱱ ᱫᱚ ᱮᱴᱠᱮᱴᱚᱬᱮ ᱚᱱᱮᱠ ᱫᱮᱠᱷᱟᱣᱮᱭ ᱮᱢᱟ